ᱦᱟᱹᱞᱤ ᱥᱮᱨᱢᱟ ᱨᱮ ᱧᱮᱞᱚᱜ ᱠᱟᱱᱟ ᱥᱟᱸᱜᱟᱨ ᱫᱚ ᱟᱹᱰᱤ ᱵᱟᱹᱲᱛᱤ ᱡᱟᱹᱥᱛᱤ ᱟᱠᱟᱱᱟ ᱞᱟᱦᱟ ᱚᱠᱛᱮ ᱧᱮᱞᱚᱜ ᱛᱟᱦᱮᱸ ᱡᱟᱦᱟᱸᱭ ᱠᱚᱣᱟᱜ ᱴᱟᱠᱟ ᱯᱟᱭᱥᱟ ᱦᱮᱱᱟᱜᱼᱟ ᱩᱱᱠᱩ ᱠᱚ ᱜᱮ ᱫᱮᱥ ᱵᱤᱫᱮᱥ ᱥᱮ ᱥᱟᱺᱜᱤᱧ ᱥᱟᱺᱜᱤᱧ ᱧᱮᱞ ᱡᱚᱝ ᱞᱮᱠᱟᱱ ᱡᱟᱭᱜᱟ ᱠᱚᱨᱮ ᱠᱚ ᱫᱟᱬᱟ ᱫᱟᱲᱮᱭᱟᱜ ᱛᱟᱦᱮᱸ ᱱᱤᱛᱚᱜ ᱚᱠᱛᱮ ᱫᱚ ᱟᱥᱛᱮ ᱟᱥᱛᱮ ᱛᱮ ᱧᱮᱞᱚᱜ ᱠᱟᱱᱟ ᱥᱟᱸᱜᱷᱟᱨᱤᱭᱟᱹ ᱠᱚᱠᱚ ᱵᱟᱹᱲᱛᱤ ᱪᱟᱞᱟᱜ ᱠᱟᱱᱟ ᱨᱮᱸᱜᱮᱡ ᱚᱨᱮᱡ ᱥᱟᱱᱟᱢ ᱠᱚᱜᱮ ᱫᱮᱥ ᱵᱤᱫᱮᱥ ᱫᱟᱬᱟᱱ ᱥᱮ ᱧᱮᱞ ᱡᱚᱝ ᱞᱮᱠᱟᱱ ᱡᱟᱭᱜᱟ ᱠᱚ ᱧᱮᱞ ᱟᱹᱜᱩ ᱫᱟᱲᱮᱭᱟᱜ ᱠᱟᱱᱟ ᱦᱚᱜᱼᱚᱭ ᱱᱚᱠᱟ ᱞᱮᱠᱟ ᱱᱤᱛᱚᱜᱼᱟᱜ ᱥᱟᱶᱛᱟ ᱨᱮ ᱯᱨᱚᱵᱷᱟᱯ ᱥᱮᱴᱮᱨ ᱟᱠᱟᱱᱟ ᱥᱮ